ᱟᱞᱮ ᱯᱚᱪᱷᱤᱢ ᱵᱟᱝᱞᱟ ᱢᱟᱞᱫᱟ ᱡᱮᱞᱟ ᱨᱮᱭᱟᱜ ᱴᱚᱴᱷᱟ ᱠᱚᱨᱮ ᱫᱚ ᱟᱹᱰᱤ ᱜᱟᱱ ᱥᱟᱸᱜᱽᱲᱟᱢ ᱢᱮᱱᱟᱜᱼᱟ ᱡᱟᱦᱟᱸ ᱫᱚ ᱥᱟᱭᱠᱮᱞ ᱠᱷᱚᱱ ᱮᱛᱚᱦᱚᱵ ᱠᱟᱛᱮᱫ ᱵᱷᱮᱱ ᱴᱳᱴᱳ ᱨᱤᱠᱥᱟ ᱵᱟᱥ ᱢᱮᱠᱥᱤ ᱨᱮᱹᱞ ᱛᱚᱵᱮ ᱩᱰᱟᱹᱱ ᱜᱟᱹᱰᱤ ᱫᱚ ᱵᱟᱹᱱᱩᱜᱼᱟ ᱢᱮᱱᱠᱷᱟᱱ ᱱᱤᱭᱟᱹ ᱠᱚ ᱧᱮᱞ ᱞᱮᱠᱟᱱ ᱱᱚᱣᱟ ᱠᱚ ᱠᱩ ᱢᱩᱫᱽᱨᱮ ᱡᱷᱚᱛᱚ ᱠᱷᱚᱱ ᱡᱟᱹᱥᱛᱤ ᱫᱚ ᱢᱮᱱᱟᱜᱼᱟ ᱥᱟᱭᱠᱮᱞ ᱡᱟᱦᱟᱸ ᱫᱚ ᱥᱩᱱᱩᱢ ᱵᱟᱝ ᱞᱟᱜᱟᱫᱚᱜᱼᱟ ᱟᱨ ᱱᱚᱣᱟ ᱢᱟᱞᱫᱟ ᱡᱮᱞᱟ ᱮᱨᱤᱭᱟ ᱨᱮ ᱡᱟᱦᱟᱸ ᱫᱚ ᱯᱨᱟᱭ ᱜᱮ ᱟᱛᱳ ᱴᱚᱞᱟ ᱥᱮ ᱡᱟᱹᱥᱛᱤ ᱠᱟᱨᱛᱮ ᱢᱮᱱᱟᱜ ᱛᱮ ᱥᱟᱭᱠᱮᱞ ᱜᱮ ᱡᱟᱫᱟ ᱠᱚ ᱪᱟᱞᱟᱣᱟ ᱟᱨ ᱱᱚᱣᱟ ᱮᱨᱤᱭᱟ ᱨᱮ ᱫᱚ ᱰᱟᱦᱟᱨ ᱠᱚ ᱦᱚᱸ ᱱᱤᱛᱚᱜ ᱦᱚᱸ ᱵᱟᱝ ᱠᱚ ᱨᱳᱰ ᱠᱟᱜ ᱛᱮ ᱦᱟᱥᱟ ᱰᱟᱦᱟᱨ ᱢᱮᱱᱟᱜ ᱛᱮ ᱚᱱᱟᱛᱮ ᱥᱟᱭᱠᱮᱞ ᱜᱮ ᱡᱟᱫᱟ ᱠᱚ ᱪᱟᱞᱟᱣᱟ ᱮᱱᱛᱮ ᱨᱮᱦᱚᱸ ᱟᱹᱰᱤ ᱜᱟᱱ ᱴᱚᱴᱷᱟ ᱠᱚᱨᱮ ᱢᱳᱴᱚᱨ ᱥᱟᱭᱠᱮᱞ ᱠᱚ ᱟᱹᱰᱤ ᱱᱤᱛᱚᱜ ᱟᱹᱰᱤ ᱩᱥᱟᱹᱨᱟ ᱠᱚ ᱥᱟᱸᱜᱮ ᱛᱮᱠᱚ ᱵᱟᱹᱲᱛᱤ ᱤᱫᱤᱫᱟ ᱟᱛᱳ ᱴᱚᱞᱟ ᱠᱚᱨᱮ ᱛᱚᱵᱮ ᱱᱤᱛᱚᱜᱼᱟ ᱱᱚᱣᱟ ᱡᱩᱜᱽ ᱨᱮ ᱡᱟᱦᱟᱸ ᱧᱮᱞᱚᱜ ᱠᱟᱱᱟ ᱡᱮ ᱯᱨᱟᱭ ᱡᱟᱭᱜᱟ ᱨᱮᱜᱮ ᱴᱳᱴᱳ ᱨᱮᱭᱟᱜ ᱵᱷᱤᱲ ᱟᱹᱰᱤ ᱠᱟᱡᱟᱠ ᱢᱮᱱᱟᱜᱼᱟ ᱛᱤᱱᱟᱹᱜ ᱜᱟᱱ ᱱᱚᱣᱟ ᱯᱨᱚᱛᱮᱠ ᱥᱴᱟᱱᱰ ᱥᱮ ᱵᱟᱥ ᱥᱴᱚᱯ ᱨᱮ ᱡᱟᱦᱟᱸ ᱛᱟᱦᱮᱱᱟ ᱚᱱᱟ ᱠᱚ ᱡᱟᱭᱜᱟ ᱠᱷᱚᱱ ᱡᱷᱚᱛᱚ ᱠᱷᱚᱱ ᱱᱤᱛᱚᱜ ᱧᱮᱞᱚᱜ ᱠᱟᱱᱟ ᱴᱳᱴᱳ ᱨᱮᱭᱟᱜ ᱥᱩᱵᱤᱫᱟ ᱟᱹᱰᱤ ᱜᱟᱱ ᱢᱮᱱᱟᱜᱼᱟ ᱪᱮᱫᱟᱜ ᱥᱮ ᱴᱳᱴᱳ ᱫᱚ ᱞᱟᱹᱭᱤᱱ ᱛᱮᱠᱚ ᱪᱟᱨᱡᱽᱫᱟ ᱥᱩᱱᱩᱢ ᱪᱟᱵᱟᱜ ᱨᱮᱭᱟᱜ ᱠᱳᱱᱳ ᱵᱚᱛᱚᱨ ᱵᱟᱹᱱᱩᱜᱼᱟ